ᱴᱮᱠᱱᱤᱠ ᱵᱤᱛᱟᱹᱞ ᱟᱨ ᱤᱱᱴᱟᱨᱱᱮᱴ ᱥᱟᱶᱛᱮ ᱥᱟᱱᱛᱟᱲᱤ ᱯᱟᱹᱨᱤᱥ ᱵᱮᱵᱚᱦᱟᱨ ᱟ ᱨᱩ ᱯᱷᱮᱨᱟᱣ ᱦᱩᱭ ᱟᱠᱟᱱ ᱛᱮ ᱟᱹᱰᱤ ᱱᱟᱯᱟᱭ ᱦᱩᱭ ᱟᱠᱟᱱᱟ ᱣᱤᱠᱤᱯᱤᱰᱤᱭᱟ ᱛᱮ ᱥᱟᱱᱛᱟᱲᱤ ᱵᱷᱟᱥᱟ ᱛᱮ ᱚᱞᱚᱜ ᱜᱟᱱᱚᱜ ᱠᱟᱱᱟ ᱡᱟᱦᱟᱸ ᱫᱚ ᱢᱳᱵᱟᱭᱤᱞ ᱨᱮ ᱠᱚᱢᱯᱤᱭᱩᱴᱟᱨ ᱨᱮ ᱞᱮᱯᱴᱚᱯ ᱨᱮ ᱱᱚᱣᱟ ᱠᱚ ᱟᱛᱮ ᱤᱱᱴᱟᱨᱱᱮᱴ ᱛᱮ ᱭᱩᱴᱩᱵ ᱯᱷᱮᱥᱵᱩᱠ ᱜᱩᱜᱚᱞ ᱱᱚᱣᱟ ᱠᱚ ᱵᱮᱵᱚᱦᱟᱨ ᱞᱟᱹᱜᱤᱫ ᱛᱮ ᱥᱟᱱᱛᱟᱲᱤ ᱵᱷᱟᱥᱟ ᱛᱮ ᱚᱞᱚᱜ ᱜᱟᱱᱚᱜ ᱠᱟᱱᱟ ᱚᱱᱟᱛᱮ ᱡᱟᱦᱟᱸ ᱨᱮᱜᱮ ᱤᱥᱠᱩᱞ ᱨᱮ ᱵᱮᱝᱠ ᱨᱮ ᱳᱯᱷᱤᱥ ᱨᱮ ᱥᱟᱱᱛᱟᱲᱤ ᱵᱷᱟᱥᱟ ᱛᱮ ᱮᱯᱞᱤᱠᱮᱥᱟᱱ ᱥᱮ ᱯᱷᱨᱚᱢ ᱯᱷᱤᱞᱟᱯ ᱦᱚᱸ ᱜᱟᱱᱚᱜ ᱠᱟᱱᱟ ᱤᱱᱴᱟᱨᱱᱮᱴ ᱠᱷᱟᱹᱛᱤᱨ ᱛᱮ ᱡᱮ ᱠᱳᱱᱳ ᱵᱷᱟᱥᱟ ᱠᱷᱚᱱ ᱥᱟᱱᱛᱟᱲᱤ ᱵᱷᱟᱥᱟ ᱛᱮ ᱴᱨᱟᱱᱥᱞᱮᱴ ᱜᱟᱱᱚᱜ ᱠᱟᱱᱟ ᱤᱱᱴᱟᱨᱱᱮᱴ ᱥᱟᱶᱛᱮ ᱥᱟᱱᱛᱟᱲᱤ ᱯᱟᱹᱨᱤᱥ ᱟᱹᱨᱩ ᱯᱷᱮᱨᱟᱣ ᱦᱩᱭ ᱟᱠᱟᱱ ᱛᱮ ᱟᱹᱰᱤ ᱱᱟᱯᱟᱭ ᱦᱩᱭ ᱟᱠᱟᱱᱟ